ᱵᱚᱰᱤ ᱥᱯᱨᱮ ᱨᱮᱱᱟᱜ ᱱᱮᱜᱮᱴᱤᱵᱽ ᱫᱤᱠ ᱫᱚ ᱦᱩᱭᱩᱜ ᱠᱟᱱᱟ ᱡᱮ ᱚᱱᱟ ᱚᱱᱟ ᱚᱱᱟ ᱵᱚᱰᱤ ᱥᱯᱨᱮ ᱟᱭᱢᱟ ᱫᱤᱱ ᱯᱨᱟᱭ ᱢᱤᱫ ᱢᱟᱥ ᱵᱟᱨ ᱢᱟᱥ ᱟᱭᱢᱟ ᱫᱤᱱ ᱢᱤᱫ ᱢᱟᱥ ᱞᱟᱜᱟᱣ ᱠᱚᱜᱼᱟ ᱛᱟᱨᱯᱚᱨ ᱚᱱᱟ ᱥᱚ ᱢᱚᱸᱡᱽ ᱵᱟᱝ ᱟᱹᱭᱠᱟᱹᱜ ᱠᱟᱱ ᱛᱟᱦᱮᱸᱜᱼᱟ ᱚᱱᱟ ᱵᱤᱨᱠᱟᱹᱴᱷᱤᱭᱟᱹ ᱟᱹᱭᱠᱟᱹᱜ ᱠᱟᱱ ᱛᱟᱦᱮᱱᱟ ᱫᱚᱢ ᱵᱚᱱᱫᱚ ᱵᱚᱱᱫᱚ ᱟᱹᱭᱠᱟᱹᱜ ᱠᱟᱱ ᱛᱟᱦᱮᱸᱜᱼᱟ ᱢᱚᱸᱡᱽ ᱵᱟᱭ ᱮᱢ ᱞᱮᱱᱟ ᱚᱱᱮ ᱚᱝᱠᱟᱱᱟᱜ ᱯᱨᱚᱛᱷᱚᱢ ᱯᱨᱚᱛᱷᱚᱢ ᱫᱚ ᱟᱹᱰᱤ ᱢᱚᱸᱡᱽ ᱥᱚ ᱛᱟᱨᱯᱚᱨ ᱫᱚ ᱟᱥᱛᱮ ᱟᱥᱛᱮ ᱚᱱᱟ ᱠᱚ ᱫᱷᱤᱨᱮ ᱫᱷᱤᱨᱮ ᱚᱱᱟ ᱥᱟᱣᱟᱨ ᱵᱟᱹᱲᱤᱡ ᱪᱟᱵᱟᱜᱼᱟ ᱚᱱᱟ ᱢᱚᱸᱡᱽ ᱵᱟᱝ ᱟᱹᱭᱠᱟᱹᱜᱼᱟ ᱚᱱᱟ ᱥᱚ ᱛᱚ ᱚᱱᱟ ᱜᱮ ᱛᱚ ᱫᱚᱠᱟᱱ ᱫᱟᱨ ᱚᱝᱠᱟᱭ ᱤᱧᱮ ᱴᱷᱚᱠᱟᱣ ᱠᱤᱫᱤᱧᱟᱭ ᱢᱮᱱ ᱠᱤᱫᱤᱧᱟᱭ ᱟᱭᱢᱟ ᱫᱤᱱ ᱪᱟᱞᱟᱜᱼᱟ ᱱᱶᱟ ᱥᱚ ᱜᱚᱱᱫᱷᱚ ᱫᱚ ᱚᱝᱠᱟᱭ ᱮᱢ ᱠᱤᱫᱤᱧᱟ ᱵᱟᱥ ᱚᱱᱠᱟᱭ ᱴᱷᱚᱠᱟᱣ ᱠᱤᱫᱤᱧᱟᱭ ᱫᱚᱠᱟᱱ ᱫᱟᱨ ᱱᱚᱶᱟᱜᱮ ᱱᱮᱜᱮᱴᱤᱵᱽ ᱫᱤᱠ ᱵᱚᱰᱤ ᱥᱯᱨᱮ ᱨᱮᱭᱟᱜ